ᱨᱟᱹᱥᱠᱟᱹ ᱨᱮᱱᱟᱜ ᱡᱤᱱᱤᱥᱫᱚ ᱛᱩᱢᱫᱟᱜ ᱴᱟᱢᱟᱠ ᱠᱟᱱᱟ ᱟᱫᱚ ᱟᱵᱚ ᱥᱟᱱᱛᱟᱲ ᱦᱚᱲ ᱦᱚᱯᱚᱱᱠᱚ ᱛᱩᱢᱫᱟᱜ ᱴᱟᱢᱟᱠ ᱠᱚ ᱦᱤᱲᱤᱧ ᱠᱟᱛᱮᱫ ᱱᱮᱛᱟᱨ ᱢᱟ ᱡᱟᱦᱟᱸᱨᱮᱜᱮ ᱵᱤᱦᱟᱹ ᱵᱟᱯᱞᱟ ᱪᱷᱟᱹᱴᱭᱟᱹᱨ

ᱰᱷᱤᱪᱩᱠᱼᱰᱷᱟᱪᱟᱠ ᱵᱚᱱ ᱮᱱᱮᱡᱮᱜᱼᱟ ᱚᱱᱟ ᱥᱟᱶᱛᱮ ᱦᱟᱱᱮ ᱚᱠᱟᱞᱮᱠᱟ ᱵᱚᱱ ᱮᱱᱮᱡᱮᱜᱼᱟ ᱡᱟᱸᱜᱟ ᱵᱚᱱ ᱛᱟᱭᱚᱢᱮᱜᱼᱟ ᱢᱟᱲᱟᱝᱮᱜᱼᱟ ᱵᱚᱱ ᱠᱷᱩᱧᱪᱩᱲᱮᱜᱼᱟ ᱵᱚᱱ ᱚᱱᱟ ᱞᱟᱜᱽᱬᱮ ᱫᱚ ᱚᱱᱟ ᱠᱚᱦᱚᱸ ᱡᱷᱚᱛᱚ ᱵᱚᱱ ᱦᱤᱲᱤᱧ ᱪᱟᱵᱟᱭᱮᱜᱼᱟ ᱱᱚᱜᱼᱚ ᱱᱚᱣᱟ ᱛᱮᱜᱮ ᱟᱵᱚ ᱟᱹᱛᱩᱼᱴᱚᱞᱟ ᱨᱮᱫᱚ ᱟᱹᱰᱤ ᱠᱷᱟᱨᱟᱯ ᱦᱩᱭᱩᱜ ᱠᱟᱱᱟ ᱪᱮᱫᱟᱜ ᱥᱮ ᱟᱵᱚᱣᱟᱜ ᱡᱟᱦᱟᱸ ᱞᱟᱭᱼᱞᱟᱠᱪᱟᱨ ᱠᱟᱱᱟ ᱚᱱᱟ ᱵᱟᱝ ᱦᱤᱲᱤᱧ ᱠᱟᱛᱮᱫ ᱟᱵᱚᱫᱚ ᱚᱱᱟ ᱵᱟᱝ ᱦᱤᱲᱤᱧ ᱠᱟᱛᱮᱫ ᱟᱵᱚᱫᱚ ᱛᱩᱢᱫᱟᱜ ᱴᱟᱢᱟᱠ ᱛᱮᱜᱮ ᱡᱟᱦᱟᱸᱱᱟᱜ ᱵᱤᱦᱟᱹᱼᱵᱟᱯᱞᱟ ᱦᱩᱭᱮᱱᱟ ᱪᱷᱩᱸᱛᱼᱪᱷᱟᱹᱴᱭᱟᱹᱨ ᱦᱩᱭᱮᱱᱟ ᱚᱱᱟ ᱠᱚᱨᱮ ᱫᱚ ᱟᱵᱚᱣᱟᱜ ᱛᱩᱢᱫᱟᱜ ᱴᱟᱢᱟᱠ ᱜᱮ ᱟᱹᱜᱤᱞ ᱠᱷᱚᱱᱟᱜ ᱦᱮᱡ ᱟᱠᱟᱱᱟ ᱚᱱᱟ ᱜᱮᱵᱚᱱ ᱪᱟᱞᱟᱣ ᱟᱹᱜᱩᱭᱟᱜᱼᱟ ᱱᱤᱛᱚᱜ ᱡᱟᱦᱟᱸ ᱢᱟᱞᱚᱴᱚᱜ ᱠᱟᱱ ᱛᱟᱦᱮᱸᱱᱟ ᱚᱱᱟ ᱵᱚᱱ ᱟᱹᱜᱩ ᱨᱩᱣᱟᱹᱲᱟ ᱱᱤᱛᱚᱜ ᱪᱷᱟᱹᱴᱭᱟᱹᱨ ᱨᱮ ᱵᱟᱯᱞᱟ ᱨᱮ ᱛᱩᱢᱫᱟᱜ ᱴᱟᱢᱟᱠ ᱢᱟᱲᱟᱝ ᱛᱮ ᱡᱮᱢᱚᱱ ᱵᱟᱦᱟ ᱠᱚᱨᱮ ᱵᱟᱦᱟ ᱠᱚᱨᱮ ᱦᱚᱸ ᱡᱟᱦᱮᱨ ᱵᱷᱳᱨ ᱨᱮᱜᱮ ᱵᱚᱱ ᱮᱱᱮᱡᱮᱜᱼᱟ ᱛᱩᱢᱫᱟᱜ ᱴᱟᱢᱟᱠ ᱛᱮ ᱤᱱᱟᱹ ᱯᱚᱨᱮ ᱛᱮᱫᱚ ᱱᱟᱦᱟᱜ

ᱥᱮᱫᱟᱭ ᱠᱷᱚᱱᱟᱜ ᱠᱚ ᱟᱹᱜᱩᱣᱟᱠᱟᱫᱼᱟ ᱞᱟᱜᱽᱬᱮ ᱮᱱᱮᱡ ᱥᱮ ᱫᱚᱝ ᱮᱱᱮᱡ ᱥᱮ ᱵᱟᱦᱟ ᱮᱱᱮᱡ ᱥᱟᱲᱯᱟ ᱮᱱᱮᱡ ᱚᱱᱟᱫᱚ ᱡᱚᱛᱚ ᱦᱚᱲ ᱢᱤᱫ ᱥᱚᱢᱟᱱ ᱜᱮᱵᱚᱱ ᱮᱱᱮᱡᱟ ᱢᱤᱫ ᱫᱷᱟᱹᱣ ᱛᱮᱜᱮ ᱵᱚᱱ ᱦᱤᱞᱟᱹᱜᱼᱟ ᱛᱟᱭᱚᱢ ᱢᱟᱲᱟᱝ ᱠᱚᱫᱚ ᱵᱟᱝᱟ ᱥᱚᱢᱟᱱ ᱥᱚᱢᱟᱱ ᱜᱮᱵᱚᱱ ᱮᱱᱮᱡᱟ